ᱟᱵᱚ ᱥᱟᱸᱜᱷᱟᱨ ᱠᱟᱛᱷᱟ ᱟᱹᱞᱤᱧ ᱫᱚ ᱥᱟᱸᱜᱷᱟᱨ ᱢᱟ ᱵᱟᱹᱞᱤᱧ ᱪᱟᱞᱟᱣ ᱟᱠᱟᱱᱟ ᱤᱧᱟᱹᱜ ᱢᱚᱱᱮᱨᱮ ᱨᱤᱠᱟᱹ ᱢᱮᱱᱟᱜᱼᱟ ᱵᱟᱲᱟᱭᱟᱧ ᱞᱩᱜᱩ ᱵᱩᱨᱩ ᱜᱷᱟᱱᱴᱟᱼᱵᱟᱲᱮ ᱦᱤᱦᱤᱲᱤᱼᱯᱤᱯᱤᱲᱤ ᱡᱟᱦᱟᱸ ᱠᱚ ᱢᱮᱛᱟᱜ ᱞᱩᱜᱩᱼᱵᱩᱨᱩ ᱜᱷᱟᱱᱴᱟ ᱵᱟᱲᱮ ᱠᱚ ᱢᱮᱛᱟᱜᱟᱜᱼᱟ ᱚᱱᱟᱫᱚ ᱥᱮᱫᱟᱭ ᱟᱵᱚᱨᱮᱱ ᱵᱚᱸᱜᱟᱼᱵᱩᱨᱩ ᱠᱚ ᱚᱸᱰᱮ ᱢᱮᱱᱟᱜ ᱠᱚᱣᱟ ᱟᱵᱚᱨᱮᱱ ᱟᱹᱜᱤᱞ ᱦᱟᱯᱲᱟᱢ ᱠᱚᱨᱮᱱ ᱡᱟᱦᱟᱸ ᱪᱮᱠᱚ ᱢᱮᱱᱟ ᱦᱤᱦᱤᱲᱤᱼᱯᱤᱯᱤᱲᱤ ᱨᱮ ᱢᱟᱹᱱᱢᱤ ᱠᱚ ᱡᱟᱱᱟᱢᱮᱱ ᱛᱟᱭᱚᱢ ᱚᱱᱮᱠᱚ ᱢᱮᱱᱟ ᱟᱵᱚᱨᱮᱱ ᱟᱹᱜᱤᱞ ᱦᱟᱯᱲᱟᱢ ᱠᱚ ᱡᱮ ᱟᱵᱚᱨᱮᱱ ᱵᱚᱸᱜᱟᱼᱵᱩᱨᱩ ᱠᱚᱫᱚ ᱞᱩᱜᱩᱼᱵᱩᱨᱩ ᱜᱷᱟᱱᱴᱟ ᱵᱟᱲᱮ ᱛᱮᱠᱚ ᱥᱮᱱ ᱟᱠᱟᱱᱟ ᱪᱤᱠᱟᱹ ᱥᱮᱫᱟᱭ ᱫᱚ ᱱᱚᱣᱟ ᱫᱷᱟᱹᱨᱛᱤᱯᱩᱨᱤ ᱫᱚᱠᱚ ᱢᱮᱱᱟ ᱦᱚᱲ ᱠᱚᱞᱤᱧ ᱟᱸᱡᱚᱢ ᱟᱠᱟᱫ ᱠᱚᱣᱟ ᱜᱚᱲᱚᱢ ᱦᱟᱲᱟᱢ ᱠᱚᱠᱚ ᱞᱟᱹᱭᱟ ᱪᱮ ᱵᱳᱭ ᱠᱚᱞᱤᱧ ᱯᱟᱲᱦᱟᱣ ᱟᱠᱟᱜᱼᱟ ᱡᱮ ᱞᱩᱜᱩᱼᱵᱩᱨᱩ ᱜᱷᱟᱱᱴᱟ ᱵᱟᱲᱮ ᱫᱚ ᱱᱚᱣᱟ ᱡᱟᱭᱜᱟ ᱠᱟᱱᱟ ᱡᱮ ᱡᱚᱠᱷᱚᱱ ᱱᱚᱣᱟ ᱫᱷᱟᱹᱨᱛᱤᱯᱩᱨᱤ ᱪᱤᱞᱤ ᱦᱚᱸ ᱵᱟᱝᱠᱚ ᱛᱟᱦᱮᱸᱠᱟᱱᱟ ᱫᱟᱜ ᱠᱷᱚᱱ ᱮᱦᱚᱵ ᱠᱟᱛᱮᱫ ᱪᱤᱞᱤ ᱪᱮᱫ ᱦᱚᱸ ᱵᱟᱝᱜᱮ ᱛᱟᱦᱮᱸ ᱠᱟᱱᱟ ᱱᱚᱣᱟ ᱫᱷᱟᱹᱨᱛᱤ ᱯᱩᱨᱤ ᱨᱮᱫᱚ ᱦᱤᱦᱤᱲᱤ ᱯᱤᱯᱤᱲᱤᱜᱮ ᱛᱟᱦᱮᱸ ᱠᱟᱱᱟ ᱢᱮᱱᱠᱷᱟᱱ ᱵᱚᱸᱜᱟᱼᱵᱩᱨᱩ ᱡᱚᱠᱷᱚᱱ ᱚᱱᱟ ᱚᱠᱛᱚᱨᱮ ᱱᱚᱣᱟ ᱫᱷᱟᱹᱨᱛᱤ ᱯᱩᱨᱤᱨᱮ ᱦᱤᱸᱥᱤᱫ ᱦᱤᱸᱥᱤᱫ ᱦᱚᱭ ᱩᱰᱩᱠᱮᱱᱟ ᱚᱱᱟ ᱦᱤᱸᱥᱤᱫ ᱦᱤᱸᱥᱤᱫ ᱦᱚᱭᱨᱮ ᱵᱟᱹᱞᱤ ᱢᱮᱥᱟᱭᱮᱱᱟ ᱟᱨ ᱵᱟᱹᱞᱤ ᱪᱚᱴᱨᱮ ᱨᱟᱠᱟᱵ ᱪᱟᱵᱟᱭᱮᱱᱟ ᱟᱨ ᱵᱚᱸᱜᱟᱼᱵᱩᱨᱩ ᱠᱚ ᱩᱯᱮᱞ ᱮᱱᱟ ᱵᱚᱸᱜᱟᱼᱵᱩᱨᱩ ᱫᱚ ᱡᱚᱛᱚ ᱠᱚ ᱪᱟᱞᱟᱣᱮᱱᱟ ᱞᱩᱜᱩᱼᱵᱩᱨᱩ ᱜᱷᱟᱱᱴᱟ ᱵᱟᱲᱮᱛᱮ ᱢᱮᱱᱠᱷᱟᱱ ᱤᱱᱟᱹ ᱛᱟᱠ ᱨᱮ ᱚᱱᱟ ᱡᱟᱭᱜᱟ ᱠᱚᱜᱮ ᱟᱹᱞᱤᱧ ᱵᱟᱹᱞᱤᱧ ᱧᱮᱞ ᱟᱠᱟᱜᱼᱟ ᱚᱱᱟᱜᱮ ᱟᱹᱞᱤᱧᱟᱜ ᱩᱭᱦᱟᱹᱨ ᱨᱮ ᱢᱮᱱᱟᱜᱼᱟ ᱛᱤᱸᱥ ᱚᱠᱟ ᱦᱤᱞᱳᱜ ᱚᱱᱟ ᱞᱩᱜᱩᱼᱵᱩᱨᱩ ᱜᱷᱟᱱᱴᱟᱼᱵᱟᱲᱮᱞᱤᱧ ᱧᱮᱞᱟ ᱚᱱᱟᱜᱮ ᱟᱹᱞᱤᱧᱟᱜ ᱟᱸᱥ ᱢᱮᱱᱟᱜᱼᱟ ᱛᱚ

ᱚᱱᱟ ᱥᱟᱶᱛᱮ ᱚᱱᱟ ᱡᱟᱭᱜᱟᱞᱤᱧ ᱧᱮᱞ ᱞᱮᱠᱷᱟᱱ ᱚᱱᱟᱛᱮ ᱡᱟᱦᱟᱸ ᱠᱚ ᱢᱮᱛᱟᱜ ᱠᱟᱱᱟ ᱫᱚᱨᱵᱟᱨ ᱪᱟᱹᱴᱟᱱᱤ ᱟᱵᱚᱣᱟᱜ ᱪᱟᱣᱨᱤᱭᱟᱹ ᱢᱮᱞᱟ ᱠᱚ ᱡᱟᱦᱟᱸ ᱢᱮᱱᱟᱜᱼᱟ ᱥᱮᱫᱟᱭ ᱦᱚᱲ ᱠᱚ ᱢᱮᱱᱟ ᱵᱚᱸᱜᱟᱼᱵᱩᱨᱩ ᱠᱚᱣᱟ ᱪᱟᱶᱨᱤᱭᱟᱹ ᱢᱮᱞᱟ ᱚᱱᱟ ᱠᱚ ᱥᱮᱴᱮᱨᱚᱜ ᱨᱮᱱᱟᱜ ᱢᱮᱱᱟᱜ ᱛᱟᱹᱞᱤᱧᱟ ᱢᱮᱱᱠᱷᱟᱱ ᱚᱱᱟᱜᱮ ᱟᱹᱞᱤᱧᱟᱜ ᱟᱥᱟ ᱢᱮᱱᱟᱜᱼᱟ ᱛᱤᱸᱥᱞᱤᱧ ᱥᱮᱴᱮᱨ ᱫᱟᱲᱮᱭᱟᱜ ᱠᱟᱱᱟ ᱚᱱᱟᱜᱮ ᱟᱹᱞᱤᱧᱟᱜ ᱟᱥᱟ ᱛᱟᱦᱮᱸᱭᱮᱱᱟ